ᱟᱵᱚ ᱱᱚᱣᱟ ᱡᱮᱜᱮᱫ ᱢᱟᱸᱰᱮᱨ ᱨᱮ ᱯᱟᱹᱦᱤᱞᱫᱚ ᱟᱹᱰᱤᱜᱟᱱ ᱡᱤᱱᱤᱥ ᱛᱟᱦᱮᱸᱠᱟᱱᱟ ᱡᱟᱦᱟᱸᱫᱚ ᱯᱟᱹᱦᱤᱞᱨᱮᱱ ᱦᱟᱯᱲᱟᱢᱠᱚᱠᱚ ᱵᱟᱲᱟᱭ ᱛᱟᱦᱮᱱᱟ ᱟᱨ ᱱᱚᱣᱟᱛᱮᱜᱮ ᱯᱟᱹᱦᱤᱞ ᱦᱚᱲ ᱦᱚᱯᱚᱱ ᱠᱚᱫᱚᱠᱚ ᱵᱮᱵᱚᱦᱟᱨᱮᱫ ᱛᱟᱦᱮᱱᱟ ᱡᱟᱦᱟᱸᱜᱮ ᱯᱟᱹᱦᱤᱞᱫᱚ ᱰᱟᱠᱛᱚᱨᱠᱚᱠᱚ ᱵᱟᱠᱚ ᱛᱟᱦᱮᱸᱠᱟᱱᱟ ᱩᱱ ᱥᱚᱢᱚᱭ ᱟᱵᱚᱨᱮᱱ ᱦᱟᱯᱲᱟᱢ ᱠᱚᱜᱮᱠᱚ ᱨᱟᱱᱼᱢᱩᱨᱜᱟᱹᱱᱮᱫᱠᱚ ᱛᱟᱦᱮᱱᱟ ᱚᱱᱟᱛᱮᱜᱮ ᱦᱚᱲ ᱠᱚᱦᱚᱸᱠᱚ ᱵᱮᱥᱚᱜᱠᱟᱱ ᱛᱟᱦᱮᱱᱟ ᱱᱤᱛᱚᱜᱦᱚᱸ ᱚᱱᱠᱟᱱ ᱵᱤᱢᱟᱨ ᱢᱮᱱᱟᱜᱼᱟ ᱡᱟᱦᱟᱸᱫᱚ ᱰᱟᱠᱛᱚᱨ ᱨᱟᱱ ᱛᱮᱦᱚᱸ ᱵᱟᱠᱚ ᱵᱮᱥᱚᱜᱠᱟᱱᱟ ᱫᱚ ᱟᱵᱚᱣᱟᱜ ᱨᱮᱦᱮᱫᱽᱼᱥᱮᱸᱫᱮᱫ ᱛᱮᱜᱮᱠᱚ ᱵᱮᱥᱚᱜᱼᱟ ᱚᱱᱟ ᱟᱵᱚ ᱱᱚᱣᱟ ᱨᱟᱱᱼᱢᱩᱨᱜᱟᱹᱱᱠᱚ ᱵᱟᱲᱟᱭ ᱟᱹᱰᱤᱜᱮ ᱞᱟᱹᱠᱛᱤᱭᱟ ᱢᱤᱼᱢᱤᱫᱴᱤᱱ ᱱᱚᱝᱠᱟᱱ ᱨᱩᱣᱟᱹ ᱢᱮᱱᱟᱜᱼᱟ ᱡᱟᱦᱟᱸᱫᱚ ᱰᱟᱠᱛᱚᱨ ᱨᱱᱟᱛᱮᱜᱮ ᱵᱟᱭ ᱪᱟᱵᱟᱜᱼᱟ ᱟᱨ ᱡᱩᱫᱤ ᱟᱵᱚ ᱱᱚᱣᱟ ᱯᱟᱹᱦᱤᱞ ᱦᱟᱯᱲᱟᱢᱠᱚ ᱨᱟᱱᱼᱢᱩᱨᱜᱟᱹᱱ ᱵᱚᱱ ᱦᱤᱲᱤᱧ ᱮᱱᱠᱷᱟᱱ ᱟᱵᱚᱫᱚ ᱡᱩᱫᱟᱹᱼᱡᱩᱫᱟᱹ ᱞᱟᱹᱜᱤᱫᱵᱚᱱ ᱦᱤᱲᱤᱧ ᱥᱟᱹᱨᱤᱭᱟ ᱟᱨ ᱦᱟᱯᱲᱟᱢᱠᱚᱠᱚ ᱜᱚᱡᱞᱮᱱᱠᱷᱟᱱ ᱱᱚᱣᱟᱫᱚ ᱚᱠᱚᱭᱦᱚᱸ ᱵᱟᱠᱚ ᱵᱟᱲᱟᱭ ᱫᱟᱲᱮᱭᱟᱜᱼᱟ ᱛᱮ ᱚᱱᱟᱛᱮ ᱠᱷᱚᱸᱫᱽᱨᱚᱱ ᱫᱚᱦᱚᱫᱚ ᱡᱟᱹᱨᱩᱲ ᱜᱮᱭᱟ